ᱥᱮᱫᱟᱭ ᱠᱚ ᱦᱟᱯᱲᱟᱢ ᱠᱚᱫᱚ ᱚᱱᱟ ᱚᱞᱚᱜ ᱯᱟᱲᱦᱟᱜ ᱵᱟᱝ ᱠᱟᱛᱮᱫ ᱚᱞᱚᱜ ᱯᱟᱲᱦᱟᱜ ᱵᱟᱠᱚ ᱥᱮᱬᱟ ᱞᱮᱫᱟ ᱵᱚᱞᱮ ᱟᱭᱢᱟ ᱞᱮᱠᱟ ᱠᱟᱹᱢᱤ ᱛᱟᱦᱮᱸ ᱠᱟᱱᱟ ᱛᱚ ᱩᱱ ᱡᱚᱠᱷᱚᱱ ᱞᱟᱦᱟ ᱨᱮᱠᱚ ᱵᱟᱠᱚ ᱯᱟᱲᱦᱟᱣ ᱦᱚᱪᱚᱭᱮᱫ ᱠᱚ ᱛᱟᱦᱮᱱᱟ ᱠᱟᱹᱢᱤ ᱠᱚ ᱢᱮᱛᱟ ᱠᱚ ᱛᱟᱦᱮᱱᱟ ᱜᱩᱯᱤ ᱠᱚ ᱪᱟᱞᱟᱜ ᱯᱮ ᱦᱟᱱᱟ ᱠᱚ ᱪᱟᱞᱟᱜ ᱢᱮ ᱫᱩ ᱚᱱᱟ ᱠᱚ ᱠᱟᱹᱢᱤ ᱫᱚ ᱵᱟᱚ ᱪᱟᱞᱟᱜᱼᱟ ᱟᱫᱚ ᱱᱤᱛᱚᱜ ᱵᱚᱫᱚᱞᱤᱧ ᱧᱮᱞᱮᱫ ᱠᱟᱱ ᱜᱮᱭᱟ ᱵᱚᱞᱮ ᱱᱮᱛᱟᱨ ᱫᱚ ᱠᱟᱡᱟᱠ ᱠᱚ ᱯᱟᱲᱦᱟᱜ ᱠᱟᱱ ᱜᱮᱭᱟ ᱵᱚᱞᱮ ᱥᱠᱩᱞ ᱠᱚᱞᱮᱡᱽ ᱠᱚ ᱠᱷᱩᱞᱟᱹᱣ ᱠᱮᱫᱟ ᱢᱚᱡᱽ ᱜᱮ ᱟᱨ ᱢᱟᱱᱮ ᱥᱟᱱᱛᱟᱲ ᱜᱮ ᱱᱤᱛᱚᱜ ᱱᱚᱣᱟ ᱚᱞᱪᱤᱠᱤ ᱵᱚᱞᱮ ᱥᱮᱲᱟᱭᱮᱱᱟ ᱚᱞᱪᱤᱠᱤ ᱠᱚ ᱵᱚᱞᱮ ᱥᱟᱱᱛᱟᱲ ᱠᱚ ᱤᱭᱟᱹ ᱠᱮᱫᱟ ᱡᱚᱛᱚ ᱡᱚᱛᱚ ᱞᱮᱠᱟᱱ ᱜᱤᱫᱽᱨᱟᱹ ᱠᱚ ᱵᱚᱞᱮ ᱡᱚᱛᱚ ᱠᱚᱲᱟ ᱠᱚ ᱠᱚᱞᱮᱡᱽ ᱠᱚ ᱪᱟᱞᱟᱜ ᱠᱟᱱᱟ ᱟᱫᱚ ᱚᱱᱟ ᱵᱚᱫᱚᱞ ᱜᱤᱧ ᱧᱮᱞᱫᱟ ᱱᱤᱛᱚᱜ ᱫᱚ ᱟᱫᱚ ᱡᱩᱫᱟᱹ ᱜᱤᱧ ᱧᱮᱞᱫᱟ ᱟᱫᱚ ᱵᱚᱞᱮ ᱞᱟᱦᱟ ᱫᱚ ᱡᱩᱫᱟᱹ ᱜᱮ ᱛᱟᱦᱮᱸ ᱠᱟᱱᱟ ᱵᱚᱞᱮ ᱞᱟᱦᱟᱛᱮ ᱵᱟᱠᱚ ᱵᱟᱲᱟᱭ ᱠᱟᱱ ᱛᱟᱦᱮᱱᱟ ᱵᱚᱞᱮ ᱪᱮᱫ ᱠᱟᱱᱟ ᱯᱟᱲᱦᱟᱣ ᱚᱱᱟᱫᱚ ᱱᱮᱛᱟᱨ ᱫᱚ ᱵᱟᱹᱭ ᱵᱟᱹᱭ ᱛᱮ ᱞᱟᱹᱴᱩ ᱞᱟᱹᱴᱩ ᱵᱚᱱ ᱦᱩᱭᱮᱱᱟ ᱟᱨ ᱯᱟᱲᱦᱟᱜ ᱛᱮ ᱟᱭᱢᱟ ᱱᱤᱛᱚᱜ ᱠᱚ ᱵᱷᱚᱨᱛᱤ ᱵᱟᱲᱟᱭᱮᱱᱟ ᱠᱚᱞᱮᱡᱽ ᱠᱚᱨᱮᱫ ᱠᱚᱞᱮᱡᱽ ᱠᱚ ᱠᱷᱩᱞᱟᱹᱣ ᱠᱮᱫᱟ ᱮᱢ ᱮ ᱠᱚ ᱠᱷᱩᱞᱟᱹᱣ ᱠᱮᱫᱟ ᱟᱨ ᱟᱭᱢᱟ ᱞᱮᱠᱟ ᱵᱚᱞᱮ ᱯᱩᱨᱟᱹ ᱵᱚᱫᱚᱞ ᱮᱱᱟ ᱩᱱᱤ ᱤᱭᱟᱹ ᱞᱮᱠᱟ ᱱᱤᱛᱚᱜ ᱚᱞᱪᱤᱠᱤ ᱞᱮᱠᱟ ᱤᱧᱫᱚ ᱥᱟᱱᱛᱟᱞ ᱯᱟᱨᱜᱟᱱᱟ ᱨᱮᱱ ᱦᱚᱲ ᱠᱟᱹᱱᱟᱹᱧ ᱵᱚᱞᱮ ᱥᱟᱱᱛᱟᱲ ᱛᱮᱜᱤᱧ ᱨᱚᱲᱟ ᱵᱚᱞᱮ ᱚᱞᱪᱤᱠᱤ ᱛᱮ ᱚᱞᱪᱤᱠᱤ ᱛᱤᱧ ᱯᱟᱲᱦᱟᱜᱼᱟ ᱟᱨ ᱵᱚᱞᱮ ᱦᱮᱱᱟᱜ ᱠᱚᱣᱟ ᱵᱚᱞᱮ ᱥᱟᱱᱛᱟᱞ ᱯᱟᱨᱜᱟᱱᱟ ᱨᱮᱱ ᱫᱤᱠᱩ ᱟᱭᱢᱟ ᱞᱮᱠᱟᱱ ᱦᱚᱲ ᱢᱮᱱᱟᱜ ᱠᱚᱣᱟ ᱵᱚᱞᱮ ᱥᱟᱱᱛᱟᱲ ᱛᱮᱜᱮ ᱠᱚ ᱨᱚᱲᱟ ᱵᱚᱞᱮ ᱥᱟᱱᱛᱟᱲ ᱡᱷᱟᱲᱠᱷᱚᱸᱰ ᱨᱮᱱ ᱠᱟᱱᱟᱹᱧ ᱥᱟᱱᱛᱟᱲ ᱠᱟᱱᱟᱢ ᱥᱟᱱᱛᱟᱲᱤ ᱵᱷᱟᱥᱟ ᱠᱟᱱᱟᱢ ᱟᱫᱚ ᱱᱚᱣᱟ ᱥᱟᱱᱛᱟᱲ ᱞᱮᱠᱟ ᱡᱚᱛᱚ ᱠᱚ ᱨᱚᱲ ᱵᱟᱠᱷᱟᱱ ᱟᱨ ᱱᱮᱛᱟᱨ ᱫᱚ ᱱᱤᱭᱟᱹ ᱫᱚ ᱥᱟᱱᱛᱟᱲᱤ ᱠᱟᱱᱟ ᱥᱮ ᱥᱟᱱᱛᱟᱲ ᱞᱮᱠᱟᱜᱮ ᱪᱟᱞᱟᱜ ᱱᱤᱭᱟᱹ ᱫᱤᱥᱚᱢ ᱫᱚ ᱪᱮᱫᱟᱜ ᱥᱮ ᱥᱟᱱᱛᱟᱞ ᱯᱚᱨᱜᱚᱱᱟ ᱫᱚ ᱥᱟᱱᱛᱟᱞ ᱛᱮᱜᱮ ᱨᱚᱲ ᱦᱩᱭᱩᱼᱟ ᱛᱚ

ᱟᱞᱮ ᱫᱚ ᱞᱟᱦᱟ ᱛᱮᱫᱚ ᱩᱱᱟᱹᱜ ᱵᱟᱝ ᱛᱟᱦᱮᱸ ᱠᱟᱱᱟ ᱞᱟᱦᱟ ᱛᱮᱫᱚ ᱩᱱᱟᱹᱜ ᱵᱟᱠᱚ ᱯᱟᱲᱦᱟᱣ ᱞᱮᱫ ᱛᱮ ᱵᱟᱝ ᱦᱩᱭ ᱞᱮᱱᱟ ᱟᱫᱚ ᱱᱤᱛᱚᱜ ᱫᱚ ᱟᱠᱚ ᱱᱤᱛᱚᱜ ᱫᱚ ᱡᱟ ᱜᱮ ᱵᱚᱫᱚᱞᱮᱱᱟ ᱟᱭᱢᱟ ᱞᱮᱠᱟ